ᱤᱧᱟᱹᱜ ᱠᱩᱥᱤᱭᱟᱱ ᱞᱮᱠᱟᱱ ᱚᱛ ᱦᱟᱹᱴᱤᱧ ᱫᱚ ᱡᱚᱛᱚ ᱠᱷᱚᱱ ᱢᱟᱲᱟᱝ ᱮ ᱦᱤᱡᱩᱜ ᱠᱟᱱᱟ ᱨᱟᱛᱟᱝ ᱵᱩᱨᱩ ᱨᱟᱛᱟᱝ ᱵᱩᱨᱩ ᱨᱮᱫᱚ ᱤᱧ ᱟᱹᱰᱤ ᱠᱩᱥᱤᱧ ᱵᱩᱡᱷᱟᱹᱣᱟ ᱪᱮ ᱧᱮᱞ ᱡᱚᱝ ᱦᱚᱸ ᱟᱹᱰᱤ ᱨᱟᱹᱥᱠᱟᱹᱧ ᱵᱩᱡᱷᱟᱹᱣᱟ ᱵᱩᱨᱩ ᱫᱟᱲᱟᱱ ᱟᱹᱰᱤ ᱠᱩᱥᱤᱧ ᱵᱩᱡᱷᱟᱹᱣᱟ ᱵᱩᱨᱩ ᱨᱮ ᱪᱟᱞᱟᱣ ᱚᱠᱛᱚ ᱚᱸᱰᱮ ᱟᱭᱢᱟ ᱞᱮᱠᱟᱱ ᱡᱚ ᱧᱟᱢᱚᱜᱼᱟ ᱥᱟᱠᱟᱢ ᱧᱟᱢᱚᱜᱼᱟ ᱵᱟᱦᱟ ᱥᱟᱦᱟᱱ ᱫᱟᱹᱛᱟᱹᱱᱤ ᱟᱨ ᱦᱚᱸ ᱱᱚᱝᱠᱟᱱᱟᱜ ᱟᱹᱰᱤ ᱜᱟᱱ ᱟᱲᱟᱜ ᱥᱟᱠᱟᱢ ᱦᱚᱸ ᱧᱟᱢᱚᱜᱼᱟ ᱟᱨ ᱚᱸᱰᱮ ᱪᱟᱞᱟᱣ ᱠᱟᱛᱮ ᱡᱤᱭᱟᱹᱲ ᱦᱚᱸ ᱵᱩᱡᱷᱟᱹᱜᱼᱟ ᱢᱟᱨᱟᱝ ᱢᱟᱨᱟᱝ ᱫᱟᱨᱮ ᱱᱟᱹᱲᱤ ᱠᱚ ᱧᱮᱞᱛᱮ ᱟᱹᱰᱤ ᱨᱟᱹᱥᱠᱟ ᱵᱩᱷᱟᱹᱜᱼᱟ ᱟᱨ ᱫᱷᱟᱨᱮ ᱯᱟᱥᱮ ᱵᱩᱨᱩ ᱠᱚᱢᱟ ᱥᱮᱱ ᱦᱩᱭ ᱟᱠᱟᱱ ᱜᱮᱭᱟ ᱟᱨᱦᱚᱸ ᱵᱳᱠᱟᱨᱳ ᱡᱤᱞᱟᱹ ᱨᱮ ᱡᱟᱦᱟᱸ ᱞᱩᱜᱩᱼᱵᱩᱨᱩ ᱢᱮᱱᱟᱜᱼᱟ ᱚᱸᱰᱮ ᱦᱚᱸᱧ ᱪᱟᱞᱟᱣ ᱞᱮᱱᱟ ᱚᱸᱰᱮ ᱮᱭᱟᱭ ᱜᱚᱴᱟᱝ ᱵᱩᱨᱩ ᱞᱮᱵᱮᱫ ᱯᱟᱨᱚᱢ ᱠᱟᱛᱮᱱ ᱞᱩᱜᱩ ᱵᱟᱵᱟᱣᱟᱜ ᱚᱲᱟᱜ ᱧᱟᱢᱚᱜᱼᱟ ᱚᱸᱰᱮ ᱜᱮ ᱞᱩᱜᱩ ᱵᱟᱵᱟ ᱫᱚᱭ ᱯᱟᱥᱟᱱ ᱟᱠᱟᱱᱟ ᱟᱨ ᱚᱸᱰᱮ ᱟᱹᱰᱤ ᱦᱚᱲ ᱪᱟᱞᱟᱣ ᱠᱟᱛᱮ ᱟᱠᱚᱣᱟᱜ ᱫᱩᱠ ᱠᱚ ᱞᱟᱹᱭ ᱟᱭᱟ ᱟᱨ ᱞᱩᱜᱩ ᱵᱟᱵᱟ ᱟᱹᱰᱤ ᱱᱟᱯᱟᱭ ᱵᱚᱸᱜᱟ ᱦᱚᱲ ᱠᱟᱱᱟᱭ ᱪᱮ ᱡᱚᱛᱚ ᱦᱚᱲᱟᱜ ᱫᱩᱠᱮ ᱵᱩᱷᱟᱹᱣ ᱫᱟᱲᱮᱭᱟᱜᱼᱟ ᱟᱨ ᱚᱱᱟ ᱵᱩᱨᱩ ᱨᱮᱫᱚ ᱟᱹᱰᱤ ᱜᱟᱱ ᱱᱟᱯᱟᱭ ᱱᱟᱯᱟᱭ ᱫᱟᱨᱮ ᱱᱟᱹᱲᱤ ᱠᱚ ᱢᱮᱱᱟᱜᱼᱟ ᱮᱠᱞᱟ ᱫᱚ ᱠᱟᱹᱴᱤᱡ ᱦᱚᱸ ᱵᱟᱭ ᱵᱩᱡᱷᱟᱹᱣᱟ ᱟᱨ ᱚᱸᱰᱮ ᱪᱟᱞᱟᱣ ᱠᱟᱛᱮ ᱤᱧ ᱟᱹᱰᱤ ᱨᱟᱹᱥᱠᱟᱹᱧ ᱵᱩᱡᱷᱟᱹᱣ ᱞᱮᱜᱼᱟ ᱚᱸᱰᱮᱱᱟᱜ ᱵᱩᱨᱩ ᱛᱟᱞᱟᱨᱮ ᱥᱤᱛᱟᱹ ᱱᱟᱞᱟ ᱢᱮᱱᱟᱜᱼᱟ ᱟᱨ ᱵᱩᱨᱩ ᱫᱷᱟᱨᱮ ᱨᱮ ᱡᱷᱟᱨᱱᱟ ᱢᱮᱱᱟᱜᱼᱟ ᱟᱨ ᱱᱚᱝᱠᱟᱱ ᱟᱭᱢᱟ ᱡᱟᱭᱜᱟ ᱤᱧ ᱟᱹᱰᱤᱧ ᱠᱩᱥᱤᱭᱟᱜᱼᱟ ᱠᱤ ᱵᱩᱨᱩ ᱨᱮ ᱪᱮᱬᱮ ᱪᱤᱯᱨᱩ ᱨᱟᱜᱽ ᱪᱮᱨᱚᱼᱵᱮᱨᱚ ᱟᱲᱟᱝ ᱟᱡᱚᱢ ᱤᱧ ᱟᱹᱰᱤ ᱠᱩᱥᱤ ᱵᱩᱡᱷᱟᱹᱣᱟ ᱟᱨ ᱟᱨᱦᱚᱸ ᱫᱚᱥᱟᱨ ᱡᱟᱭᱜᱟ ᱥᱚᱢᱩᱫᱨᱚ ᱟᱬᱮ ᱦᱚᱸ ᱧᱮᱞ ᱡᱚᱝ ᱱᱟᱯᱟᱭ ᱵᱩᱡᱷᱟᱹᱜᱼᱟ ᱚᱸᱰᱮ ᱟᱢ ᱠᱩᱥᱤᱜ ᱞᱮᱠᱟᱱ ᱡᱟᱭᱜᱟ ᱧᱮᱞ ᱫᱟᱲᱮᱭᱟᱜᱼᱟ ᱫᱟᱜ ᱨᱮ ᱩᱢᱩᱜ ᱟᱢ ᱟᱹᱨᱩ ᱵᱚᱜ ᱟᱢ ᱟᱨ ᱦᱚᱸ ᱚᱱᱠᱟᱜᱮ ᱟᱹᱰᱤ ᱱᱟᱯᱟᱭ ᱱᱟᱯᱟᱭ ᱪᱟᱸᱫᱚ ᱦᱟᱹᱥᱩᱨ ᱪᱮ ᱪᱟᱸᱫᱚ ᱨᱟᱠᱟᱵ ᱚᱠᱛᱚᱣᱟᱜ ᱪᱤᱛᱟᱹᱨᱮᱢ ᱧᱮᱞ ᱫᱟᱲᱮᱭᱟᱜᱼᱟ